ᱜᱚᱢᱠᱮ ᱤᱧ ᱡᱟᱦᱟᱸ ᱠᱮᱯᱤᱧ ᱵᱩᱠ ᱞᱮᱫᱚ ᱰᱟᱭᱵᱷᱟᱨ ᱛᱚ ᱱᱤᱛᱚᱜ ᱵᱟᱭ ᱥᱮᱴᱮᱨ ᱞᱮᱱᱟ ᱟᱨ ᱤᱧᱫᱩᱧ ᱵᱤᱞᱚᱢ ᱮᱱᱟ ᱚᱛᱚᱭᱮᱵ ᱤᱧ ᱫᱚ ᱱᱤᱛᱚᱜ ᱫᱚ ᱠᱮᱯ ᱨᱮᱱᱟᱜ ᱫᱚᱨᱠᱟᱨ ᱫᱚ ᱵᱟᱹᱱᱩᱜ ᱛᱤᱧᱟ ᱛᱟᱦᱚᱞᱮ ᱤᱧ ᱡᱟᱦᱟᱸ ᱠᱮᱯᱤᱧ ᱵᱩᱠ ᱞᱮᱜᱫᱚ ᱚᱱᱟ ᱫᱚ ᱵᱟᱹᱛᱤᱠ ᱠᱟᱹᱛᱤᱧ ᱯᱮ